ᱱᱚᱣᱟ ᱴᱚᱴᱷᱟᱨᱮ ᱥᱮᱱᱚᱜ ᱦᱤᱡᱩᱜ ᱨᱮᱱᱟᱜ ᱡᱟᱦᱟᱸ ᱵᱮᱵᱚᱥᱛᱟ ᱢᱮᱱᱟᱜ ᱠᱟᱜᱼᱟ ᱚᱱᱟ ᱫᱚ ᱡᱮᱢᱚᱱ ᱵᱟᱡᱟᱨ ᱡᱩᱫᱤ ᱥᱮᱱᱚᱜ ᱦᱩᱭᱩᱜᱼᱟ ᱠᱷᱟᱱᱫᱚ ᱱᱤᱛᱚᱝ ᱯᱩᱨᱩᱞᱤᱭᱟ ᱠᱷᱚᱱ ᱟᱡᱚᱫᱤᱭᱟᱹ ᱯᱩᱨᱩᱞᱤᱭᱟ ᱠᱷᱚᱱ ᱵᱟᱜᱽᱢᱩᱱᱰᱤ ᱫᱷᱟᱹᱵᱤᱡ ᱱᱤᱛᱚᱝ ᱫᱚ ᱵᱟᱥ ᱡᱳᱜᱟᱡᱳᱜᱽ ᱡᱚᱛᱷᱮᱥᱴᱚ ᱢᱮᱱᱟᱜ ᱠᱟᱜᱼᱟ ᱥᱟᱶᱼᱥᱟᱶᱛᱮ ᱱᱚᱜᱼᱚᱭᱡᱮ ᱱᱚᱣᱟ ᱵᱮᱜᱚᱨ ᱦᱚᱸ ᱡᱟᱦᱟᱸ ᱥᱮᱱᱚᱜ ᱦᱤᱡᱩᱜ ᱨᱮᱱᱟᱜ ᱡᱟᱦᱟᱸ ᱵᱮᱵᱚᱥᱛᱟ ᱱᱚᱣᱟ ᱠᱚ ᱠᱟᱹᱴᱤᱡ ᱜᱟᱹᱰᱤ ᱠᱚᱦᱚᱸ ᱢᱮᱱᱟᱜ ᱠᱟᱜᱼᱟ ᱱᱚᱰᱮ ᱵᱷᱟᱲᱟ ᱛᱮᱦᱚᱸ ᱜᱟᱹᱰᱤ ᱠᱚᱫᱚ ᱧᱟᱢᱚᱜ ᱜᱮᱭᱟ ᱟᱨ ᱱᱚᱰᱮ ᱠᱤᱪᱷᱩ ᱵᱟᱦᱨᱮ ᱠᱷᱚᱱ ᱦᱚᱲ ᱠᱚ ᱦᱤᱡᱩᱜᱼᱟ ᱡᱟᱦᱟᱸᱭ ᱫᱚ ᱴᱩᱨᱤᱥᱴ ᱵᱚᱱ ᱢᱮᱛᱟᱣ ᱠᱚ ᱠᱟᱱ ᱱᱩᱠᱩ ᱱᱚᱣᱟ ᱮᱞᱟᱠᱟ ᱧᱮᱞ ᱞᱟᱹᱜᱤᱫ ᱵᱟᱨ ᱯᱮ ᱫᱤᱱ ᱠᱚ ᱛᱟᱦᱮᱱᱟ ᱟᱫᱚ ᱱᱩᱠᱩᱣᱟᱜ ᱱᱚᱣᱟ ᱧᱮᱧᱮᱞ ᱞᱮᱠᱟᱱ ᱡᱟᱦᱟᱸ ᱴᱷᱟᱶ ᱠᱚ ᱢᱮᱱᱟᱜ ᱠᱟᱜᱼᱟ ᱱᱚᱣᱟ ᱴᱷᱟᱶ ᱠᱚᱨᱮ ᱧᱮᱞ ᱞᱟᱹᱜᱤᱫ ᱛᱮ ᱱᱩᱠᱩ ᱱᱚᱰᱮ ᱦᱚᱸ ᱜᱟᱹᱰᱤ ᱠᱚ ᱨᱤᱡᱟᱵᱽ ᱫᱟᱲᱮᱭᱟᱜᱼᱟ ᱚᱠᱚᱭ ᱠᱚᱫᱚ ᱟᱠᱚ ᱚᱱᱛᱮ ᱠᱷᱚᱱᱟᱜ ᱜᱮ ᱜᱟᱹᱰᱤ ᱨᱤᱡᱟᱵᱽ ᱠᱟᱛᱮᱫ ᱠᱚ ᱦᱤᱡᱩᱜᱼᱟ ᱟᱨ ᱦᱚᱨ ᱰᱟᱦᱟᱨ ᱨᱮᱱᱟᱜ ᱡᱟᱦᱟᱸ ᱚᱵᱚᱥᱛᱟ ᱢᱮᱱᱟᱜ ᱠᱟᱜᱼᱟ ᱚᱱᱟ ᱦᱚᱨ ᱰᱟᱦᱟᱨ ᱫᱚ ᱢᱚᱴᱟᱢᱩᱴᱤ ᱱᱤᱛᱚᱝ ᱫᱚ ᱡᱟᱦᱟᱸ ᱧᱮᱧᱮᱞ ᱞᱮᱠᱟᱱ ᱴᱷᱟᱶ ᱢᱮᱱᱟᱜ ᱠᱟᱫᱟ ᱚᱱᱟᱠᱚᱨᱮ ᱫᱚ ᱰᱟᱦᱟᱨ ᱢᱮᱱᱟᱜ ᱜᱮᱭᱟ ᱟᱨ ᱟᱹᱛᱩ ᱚᱲᱟᱜ ᱥᱟᱶ ᱟᱹᱛᱩ ᱚᱲᱟᱜ ᱨᱮᱱᱟᱜ ᱡᱟᱦᱟᱸ ᱥᱮᱱᱚᱜ ᱦᱤᱡᱩᱜ ᱰᱟᱦᱟᱨ ᱱᱚᱣᱟ ᱠᱚᱨᱮ ᱦᱚᱸ ᱱᱤᱛᱚᱝ ᱫᱚ ᱢᱚᱴᱟᱢᱩᱴᱤ ᱰᱟᱦᱟᱨ ᱫᱚ ᱦᱩᱭ ᱠᱟᱱ ᱜᱮᱭᱟ ᱛᱚᱵᱮ ᱡᱟᱛᱟᱭᱟᱛ ᱨᱮᱱᱟᱜ ᱵᱮᱵᱚᱥᱛᱟ ᱞᱮᱠᱟᱛᱮ ᱫᱚ ᱱᱚᱰᱮ ᱢᱮᱱ ᱜᱟᱱᱚᱜᱼᱟ ᱱᱤᱛᱚᱝ ᱫᱚ ᱯᱨᱟᱭ ᱦᱚᱲᱜᱮ ᱱᱟᱢᱟᱞ ᱠᱟᱪᱷᱟᱲ ᱠᱟᱹᱢᱤ ᱮᱢᱟᱱ ᱠᱟᱛᱮᱫ ᱥᱮᱠᱮᱱᱰ ᱦᱮᱱᱰ ᱵᱟᱭᱤᱠ ᱠᱚ ᱠᱤᱨᱤᱧ ᱠᱟᱜᱼᱟ ᱯᱷᱚᱞᱮ ᱡᱟᱛᱟᱭᱟᱛ ᱨᱮᱱᱟᱜ ᱫᱚ ᱠᱷᱩᱵᱽ ᱮᱠᱴᱟ ᱥᱚᱢᱚᱥᱥᱟ ᱫᱚ ᱵᱟᱝ ᱦᱩᱭᱩᱜᱼᱟ ᱟᱨ ᱡᱟᱦᱟᱸᱭ ᱠᱚ ᱱᱮᱦᱟᱛ ᱚᱱᱟ ᱠᱚᱦᱚᱸ ᱵᱟᱠᱚ ᱜᱟᱱ ᱠᱷᱟᱱᱫᱚ ᱥᱟᱭᱠᱮᱞ ᱢᱮᱱᱟᱜ ᱠᱟᱜᱼᱟ ᱥᱟᱭᱠᱮᱞ ᱛᱮᱦᱚᱸ ᱥᱮᱱᱚᱜ ᱦᱤᱡᱩᱜ ᱜᱟᱱᱚᱜ ᱠᱟᱱ ᱜᱮᱭᱟ ᱟᱨ ᱡᱟᱦᱟᱸ ᱰᱟᱦᱟᱨ ᱠᱚ ᱢᱮᱱᱟᱜ ᱠᱟᱜᱼᱟ ᱮᱠᱷᱚᱱ ᱰᱟᱦᱟᱨ ᱫᱚ ᱟᱹᱛᱩ ᱦᱚᱲᱟᱜ ᱡᱟᱦᱟᱸ ᱛᱤᱱᱟᱹᱜ ᱫᱚᱨᱠᱟᱨ ᱚᱱᱟ ᱠᱷᱚᱱᱟᱜ ᱵᱮᱥᱤ ᱵᱟᱦᱨᱮ ᱦᱚᱲ ᱠᱚᱣᱟᱜ ᱥᱮᱱᱚᱜ ᱦᱤᱡᱩᱜ ᱨᱮᱱᱟᱜ ᱡᱟᱦᱟᱸ ᱰᱟᱦᱟᱨ ᱱᱚᱣᱟ ᱰᱟᱦᱟᱨ ᱜᱮ ᱵᱮᱥᱤ ᱯᱨᱳᱭᱳᱡᱚᱱᱚᱜ ᱠᱟᱱᱟ ᱟᱹᱛᱩ ᱦᱚᱲ ᱫᱚ ᱡᱟᱦᱟᱸ ᱜᱟᱹᱰᱤ ᱢᱮᱱᱟᱜ ᱠᱟᱫ ᱛᱟᱠᱚᱣᱟ ᱡᱟᱦᱟᱸ ᱞᱮᱠᱟ ᱚᱵᱚᱥᱛᱟ ᱢᱮᱱᱟᱜ ᱠᱟᱜᱼᱟ ᱡᱟᱦᱟᱸ ᱰᱟᱦᱟᱨ ᱠᱚ ᱢᱮᱱᱟᱜᱼᱟ ᱢᱚᱴᱟᱢᱩᱴᱤ ᱱᱚᱣᱟ ᱰᱟᱦᱟᱨ ᱠᱚᱛᱮᱜᱮ ᱯᱟᱨᱚᱢ ᱫᱚ ᱯᱟᱨᱚᱢᱚᱜ ᱠᱟᱱ ᱜᱮᱭᱟ ᱜᱟᱱᱚᱜ ᱠᱟᱱᱜᱮᱭᱟ ᱢᱮᱱᱠᱷᱟᱱ ᱱᱚᱜᱼᱚᱭᱡᱮ ᱥᱚᱝᱡᱳᱜᱽ ᱡᱮᱢᱚᱱ ᱱᱚᱣᱟ ᱟᱡᱚᱫᱤᱭᱟᱹ ᱵᱩᱨᱩ ᱨᱮ ᱵᱟᱹᱲᱛᱤᱜ ᱠᱟᱱᱟ ᱛᱮᱢᱱᱤ ᱱᱚᱣᱟ ᱟᱡᱚᱫᱤᱭᱟᱹ ᱵᱩᱨᱩ ᱪᱮᱛᱟᱱ ᱨᱮᱱᱟᱜ ᱡᱟᱦᱟᱸ ᱚᱛ ᱦᱟᱥᱟ ᱠᱚ ᱢᱮᱢᱟᱜ ᱱᱚᱣᱟ ᱠᱚ ᱥᱮ ᱱᱚᱜᱼᱚᱭ ᱯᱨᱟᱠᱨᱤᱛᱤᱠ ᱥᱚᱢᱯᱚᱫᱽ ᱠᱚ ᱡᱟᱦᱟᱸ ᱢᱮᱱᱟᱜ ᱠᱟᱜᱼᱟ ᱱᱚᱣᱟ ᱠᱚ ᱪᱮᱛᱟᱱ ᱨᱮ ᱯᱚᱭᱥᱟᱣᱟᱱ ᱦᱚᱲ ᱠᱚ ᱥᱮ ᱯᱩᱸᱡᱤ ᱯᱩᱛᱤ ᱦᱚᱲ ᱠᱚ ᱥᱮ ᱱᱚᱰᱮ ᱡᱟᱦᱟᱭ ᱠᱚᱫᱚᱵᱚᱱ ᱢᱮᱛᱟᱣ ᱠᱚ ᱠᱟᱱᱟ ᱠᱚᱨᱯᱳᱨᱮᱴ ᱠᱚ ᱵᱮᱥᱤ ᱯᱚᱨᱤᱢᱟᱱᱛᱮ ᱱᱚᱰᱮ ᱱᱚᱡᱚᱨ ᱠᱚ ᱮᱢᱟᱜ ᱠᱟᱱᱟ ᱡᱟᱦᱟᱸ ᱫᱚ ᱱᱚᱰᱮᱱᱟᱜ ᱯᱨᱟ ᱢᱟᱱᱮ ᱯᱨᱟᱱ ᱯᱨᱚᱠᱤᱛᱤ ᱡᱟᱦᱟᱸ ᱢᱮᱱᱟᱜ ᱠᱟᱜᱼᱟ ᱱᱚᱣᱟ ᱯᱨᱚᱠᱤᱛᱤ ᱫᱷᱚᱝᱥᱚ ᱠᱟᱛᱮᱫ ᱩᱱᱠᱩ ᱟᱠᱚᱣᱟᱜ ᱨᱳᱡᱽᱜᱟᱨ ᱨᱮᱱᱟᱜ ᱢᱤᱫᱴᱟᱝ ᱰᱟᱦᱟᱨ ᱨᱮᱱᱟᱜ ᱠᱚ ᱪᱤᱱᱛᱟᱹ ᱵᱷᱟᱵᱽᱱᱟᱭᱫᱟ ᱟᱫᱚ ᱥᱚᱢᱚᱥᱥᱟ ᱫᱚ ᱱᱚᱣᱟ ᱜᱮᱞᱮ ᱵᱩᱡᱷᱟᱹᱣᱮᱫᱟ ᱟᱱᱟᱴ ᱫᱚ ᱱᱚᱣᱟ ᱜᱮᱞᱮ ᱵᱩᱡᱷᱟᱹᱣᱮᱫᱟ ᱛᱮᱦᱮᱧ ᱡᱳᱜᱟᱡᱳᱜᱽ ᱵᱮᱵᱚᱥᱛᱟ ᱦᱩᱭᱩᱜ ᱠᱟᱱᱟ ᱡᱟᱦᱟᱸᱭ ᱦᱚᱲ ᱠᱚ ᱱᱚᱰᱮ ᱵᱟᱨ ᱫᱤᱱ ᱱᱚᱰᱮᱱᱟᱜ ᱦᱚᱭᱼᱦᱤᱸᱥᱤᱫ ᱵᱮᱵᱚᱦᱟᱨ ᱠᱟᱛᱮᱫ ᱩᱱᱠᱩ ᱨᱩᱣᱟᱹᱲ ᱥᱮᱱᱚᱜ ᱨᱮᱱᱟᱜ ᱠᱟᱛᱷᱟ ᱠᱟᱱᱟ ᱢᱮᱱᱠᱷᱟᱱ ᱩᱱᱠᱩ ᱫᱚ ᱦᱚᱭᱼᱦᱤᱸᱥᱤᱫ ᱵᱮᱣᱦᱟᱨ ᱠᱟᱛᱮᱫ ᱨᱩᱣᱟᱹᱲ ᱥᱮᱱ ᱨᱮᱱᱟᱜ ᱡᱟᱦᱟᱸ ᱵᱷᱟᱵᱽᱱᱟ ᱱᱚᱣᱟ ᱵᱟᱝ ᱠᱟᱛᱮᱫ ᱩᱱᱠᱩ ᱫᱚ ᱱᱚᱣᱟ ᱚᱛ ᱦᱟᱥᱟ ᱪᱤᱠᱟᱹ ᱠᱟᱛᱮᱫ ᱟᱠᱚᱣᱟᱜ ᱫᱚᱠᱷᱚᱞ ᱨᱮᱠᱚ ᱤᱫᱤᱭᱟ ᱱᱚᱣᱟ ᱵᱮᱥᱤ ᱠᱚ ᱪᱤᱱᱛᱟᱹ ᱵᱷᱟᱵᱽᱱᱟᱭ ᱫᱟ ᱯᱷᱚᱞᱮ ᱟᱞᱮᱭᱟᱜ ᱫᱚ ᱱᱚᱣᱟᱜᱮ ᱥᱚᱢᱚᱥᱥᱟ ᱱᱚᱰᱮᱱᱟᱜ ᱦᱟᱥᱟ ᱫᱚ ᱦᱩᱭᱩᱜ ᱠᱟᱱᱟ ᱟᱹᱫᱤᱵᱟᱹᱥᱤ ᱦᱚᱲᱟᱜ ᱥᱟᱶᱛᱮ ᱵᱨᱤᱼᱵᱩᱨᱩ ᱮᱞᱟᱠᱟ ᱨᱮᱱᱟᱜ ᱦᱟᱥᱟ ᱠᱟᱱᱟ ᱱᱚᱣᱟ ᱦᱟᱥᱟ ᱫᱚ ᱩᱱᱠᱩᱣᱟᱜ ᱧᱟᱢ ᱨᱮᱱᱟᱜ ᱠᱟᱛᱷᱟ ᱫᱚ ᱵᱟᱝ ᱠᱟᱱᱟ ᱱᱚᱣᱟ ᱦᱟᱥᱟ ᱨᱮ ᱡᱟᱦᱟᱸᱭ ᱠᱚ ᱢᱮᱱᱟᱜ ᱠᱚᱣᱟ ᱱᱩᱠᱩᱜᱮ ᱱᱚᱰᱮ ᱡᱩᱫᱤ ᱩᱱᱠᱩ ᱛᱟᱦᱮᱱ ᱞᱟᱜᱤᱫ ᱡᱟᱦᱟᱸ ᱚᱲᱟᱜ ᱠᱚ ᱨᱮᱱᱟᱜ ᱫᱚᱨᱠᱟᱨ ᱢᱮᱱᱟᱜᱼᱟ ᱚᱱᱟ ᱠᱚᱫᱚ ᱥᱚᱨᱠᱟᱨ ᱜᱚᱲᱚ ᱜᱚᱯᱚᱲᱚ ᱮᱢ ᱠᱟᱛᱮᱫ ᱡᱩᱫᱤ ᱱᱚᱰᱮᱨᱮᱱ ᱦᱚᱲ ᱛᱤᱸᱜᱩ ᱠᱮᱴᱮᱡ ᱨᱮᱱᱟᱜᱼᱮ ᱵᱮᱵᱚᱥᱛᱟ ᱠᱮᱭᱟ ᱛᱟᱦᱞᱮ ᱡᱚᱛᱚ ᱠᱷᱚᱱᱟᱜ ᱥᱚᱨᱮᱥ ᱠᱚᱜ ᱠᱮᱭᱟ ᱱᱚᱣᱟ ᱢᱮᱱᱠᱷᱟᱱ ᱱᱚᱣᱟ ᱨᱮᱱᱟᱜ ᱩᱞᱴᱟᱹᱜᱮ ᱱᱤᱛᱚᱝ ᱫᱚ ᱠᱟᱹᱢᱤ ᱪᱟᱞᱟᱜ ᱠᱟᱱᱟ